ᱤᱧᱴᱷᱮᱱ ᱤᱧᱟᱹᱜ ᱜᱚᱱᱚᱝ ᱟᱱᱟᱜ ᱡᱤᱱᱤᱥ ᱫᱚ ᱦᱩᱭᱩᱜ ᱠᱟᱱᱟ ᱤᱧᱨᱮᱱ ᱟᱭᱳ ᱵᱟᱵᱟ ᱪᱮᱫᱟᱜ ᱥᱮ ᱩᱱᱠᱤᱱ ᱜᱤ ᱤᱧ ᱫᱚ ᱠᱟᱹᱴᱤᱡ ᱠᱷᱚᱱᱟᱜ ᱠᱚᱥᱴᱚ ᱠᱟᱛᱮᱫ ᱠᱤᱱ ᱯᱟᱲᱦᱟᱣ ᱦᱚᱪᱚ ᱟᱠᱟᱫᱤᱧᱟᱹ ᱟᱨ ᱩᱱᱠᱤᱱ ᱜᱮ ᱤᱧᱟᱹᱜ ᱠᱚᱥᱴᱚ ᱥᱩᱠᱷ ᱫᱷᱩᱠᱷ ᱠᱚᱨᱮ ᱫᱚ ᱩᱱᱠᱤᱱ ᱜᱮ ᱥᱚᱵᱥᱚᱢᱚᱭ ᱠᱤᱱ ᱛᱟᱦᱮᱱᱟ ᱥᱮ ᱠᱤᱱ ᱛᱟᱦᱮᱸ ᱫᱟᱲᱮᱭᱟᱜᱼᱟ ᱟᱨ ᱩᱱᱠᱤᱱ ᱠᱷᱟᱹᱛᱤᱨ ᱛᱮᱜᱮ ᱤᱧ ᱩᱱᱟᱹᱜ ᱠᱤᱱ ᱯᱟᱲᱦᱟᱣ ᱦᱚᱪᱚ ᱟᱠᱟᱫᱤᱧᱟᱹ ᱛᱚ ᱯᱟᱲᱦᱟᱣ ᱠᱟᱛᱮᱫ ᱩᱱᱠᱤᱱ ᱠᱷᱟᱹᱛᱤᱨ ᱛᱮᱜᱮ ᱤᱧ ᱦᱚ ᱩᱱᱟᱹᱜ ᱥᱟᱺᱜᱤᱧ ᱤᱧ ᱯᱟᱲᱦᱟᱣ ᱟᱠᱟᱱᱟ